ᱟᱵᱩᱭᱟᱜ ᱦᱚᱲ ᱥᱮᱨᱮᱧ ᱠᱩᱫᱚ ᱦᱩᱭᱩᱜ ᱠᱟᱱᱟ ᱫᱚᱝ ᱛᱟᱨᱯᱚᱨ ᱞᱟᱜᱽᱲᱮ ᱥᱚᱨᱦᱟᱭ ᱵᱟᱦᱟ

ᱛᱚ ᱚᱱᱟᱫᱚ ᱡᱚᱠᱤᱡ ᱵᱟᱝ ᱴᱷᱤᱠᱼᱟ ᱛᱚ

ᱟᱨ ᱟᱵᱩᱣᱟᱜ ᱱᱚᱣᱟ ᱟᱵᱩᱣᱟᱜ ᱢᱟᱱᱮ ᱟᱵᱩᱣᱟᱜ ᱴᱚᱴᱷᱟ ᱨᱮᱱᱟ ᱡᱚᱛᱚ ᱠᱷᱚᱱ ᱢᱟᱱᱮ ᱱᱟᱜᱟᱢ ᱥᱮ ᱥᱮᱨᱮᱧ ᱫᱚ ᱤᱧ ᱢᱤᱴᱴᱮᱱ ᱤᱧ ᱞᱟᱹᱭ ᱟᱡᱚᱢ ᱟᱵᱚᱱ ᱠᱟᱱᱟ ᱛᱚ ᱩᱱᱟ ᱥᱮᱨᱮᱧ ᱫᱚ ᱱᱩᱝᱠᱟ

ᱦᱤᱦᱤᱲᱤᱯᱤᱯᱤᱲᱤ ᱵᱩᱱ ᱡᱟᱱᱟᱢᱞᱮᱱ ᱠᱷᱚᱡᱽ ᱠᱷᱟᱢᱟᱨ ᱨᱮᱵᱩᱱ ᱠᱷᱚᱡᱽ ᱞᱮᱱ ᱦᱟᱨᱟᱛᱟ ᱵᱩᱨᱩ ᱨᱮᱵᱩᱱ ᱦᱟᱨᱟᱞᱮᱱ ᱥᱟᱥᱟᱝ ᱵᱮᱰᱟ ᱨᱮᱵᱩᱱ ᱡᱟᱹᱛᱞᱤᱱᱟ ᱦᱳ ᱦᱟᱨᱟᱛᱟ ᱵᱩᱨᱩ ᱨᱮᱱ ᱵᱩᱱ ᱦᱟᱨᱟ ᱞᱮᱱ ᱥᱟᱥᱟᱝ ᱵᱮᱰᱟ ᱨᱮᱵᱩᱱ ᱡᱟᱹᱛᱞᱤᱱᱟ ᱦᱳ

ᱟᱨ ᱦᱟᱨᱟᱛᱟ ᱵᱩᱨᱩ ᱨᱤᱜᱤ ᱟᱵᱩ ᱥᱟᱱᱟᱢ ᱦᱚᱲ ᱫᱚᱵᱚᱱ ᱦᱟᱨᱟ ᱞᱮᱱᱟ ᱟᱨ ᱠᱷᱚᱡᱽ ᱠᱷᱟᱢᱮᱨ ᱨᱮᱜᱤ ᱟᱵᱩ ᱥᱟᱱᱟᱢ ᱦᱚᱲ ᱵᱩᱱ ᱠᱷᱚᱡᱽ ᱞᱮᱱᱟ

ᱞᱟᱦᱟᱛᱮᱜᱤ ᱱᱤᱭᱟᱹ ᱥᱮᱨᱮᱧ ᱫᱚ ᱱᱟᱜᱟᱢ ᱟᱹᱨᱤ ᱫᱚ ᱟᱹᱰᱤ ᱟᱸᱴ ᱜᱤ ᱟᱸᱡᱚᱢᱚᱜ ᱠᱟᱱ ᱛᱟᱦᱮᱱᱟ ᱟᱹᱰᱤ ᱡᱟᱹᱥᱛᱤ

ᱢᱟᱱᱮ ᱮᱠᱷᱚᱱᱳ ᱱᱤᱭᱟᱹ ᱥᱮᱨᱮᱧ ᱵᱩᱱ ᱟᱸᱡᱚᱢ ᱧᱟᱢᱮᱫ ᱠᱟᱱ ᱜᱮᱭᱟ ᱛᱚ ᱱᱤᱭᱟᱹᱠᱚᱜᱮ ᱫᱚᱝ ᱞᱟᱜᱽᱲᱮ ᱥᱚᱨᱦᱟᱭ ᱵᱟᱦᱟ ᱱᱤᱭᱟᱹ ᱠᱚᱜᱮ ᱟᱵᱩ ᱴᱚᱴᱷᱟ ᱨᱮᱱᱟᱫᱚ ᱟᱹᱰᱤ ᱢᱩᱲᱩᱫ ᱥᱮᱨᱮᱧ ᱠᱟᱱᱟ